ᱥᱟᱱᱛᱟᱲᱤ ᱵᱷᱟᱥᱟ ᱫᱚ ᱟᱹᱰᱤ ᱢᱟᱨᱮ ᱵᱷᱟᱥᱟ ᱥᱮ ᱯᱟᱹᱨᱥᱤ ᱠᱟᱱᱟ ᱯᱟᱹᱦᱤᱞ ᱫᱚ ᱥᱟᱱᱛᱷᱟᱞᱤ ᱯᱟᱹᱨᱥᱤ ᱪᱮᱛᱟᱱ ᱠᱨᱤᱥᱪᱟᱱ ᱢᱤᱥᱚᱱᱟᱨᱤ ᱠᱚᱣᱟᱜ ᱟᱜᱽᱨᱚᱦᱚᱸ ᱧᱮᱞ ᱞᱮᱱ ᱛᱟᱠᱚᱣᱟ ᱢᱤᱥᱚᱱᱟᱨᱤ ᱠᱚ ᱵᱟᱭᱵᱮᱞ ᱯᱨᱚᱪᱟᱨ ᱞᱟᱹᱜᱤᱫ ᱯᱟᱹᱦᱤᱞ ᱥᱟᱱᱛᱟᱲᱤ ᱯᱟᱹᱨᱥᱤ ᱜᱩᱨᱩᱛᱛᱚ ᱠᱚ ᱮᱢ ᱞᱮᱫᱟ ᱥᱟᱱᱛᱟᱲ ᱠᱚᱣᱟᱜ ᱟᱹᱛᱩ ᱟᱹᱛᱩ ᱪᱟᱞᱟᱣ ᱠᱟᱛᱮᱜ ᱥᱟᱱᱛᱟᱲᱤ ᱯᱟᱹᱨᱥᱤ ᱠᱚ ᱥᱮᱬᱟᱭᱮᱫ ᱛᱟᱦᱮᱸᱱ ᱟᱨ ᱪᱚᱨᱪᱟ ᱛᱟᱞᱟᱛᱮ ᱟᱹᱰᱤ ᱯᱚᱨᱤᱥᱨᱚᱢ ᱠᱟᱛᱮᱫ ᱥᱟᱱᱛᱟᱲᱤ ᱯᱟᱹᱨᱥᱤ ᱛᱚᱨᱟᱣ ᱨᱟᱠᱟᱵ ᱨᱮᱱᱟᱜ ᱠᱚ ᱠᱩᱨᱩᱢᱩᱴᱩ ᱞᱮᱫ ᱛᱮ ᱛᱤᱦᱤᱧ ᱥᱟᱱᱛᱟᱲᱤ ᱯᱟᱹᱨᱥᱤ ᱧᱩᱛᱟᱹᱛ ᱠᱷᱚᱱᱟᱜ ᱢᱟᱨᱥᱟᱞᱛᱮ ᱦᱮᱡ ᱥᱚᱫᱚᱨ ᱟᱠᱟᱱᱟ ᱱᱚᱶᱟ ᱯᱟᱹᱨᱥᱤ ᱨᱮᱫᱚ ᱠᱷᱮᱨᱣᱟᱞ ᱟᱹᱫᱤᱵᱟᱹᱥᱤ ᱠᱚ ᱨᱚᱲᱟ ᱚᱱᱠᱟ ᱫᱚ ᱵᱟᱝ ᱮᱴᱟᱜ ᱟᱹᱫᱤᱵᱟᱹᱥᱤ ᱠᱚᱦᱚᱸ ᱠᱚ ᱨᱚᱲᱮᱫᱟ ᱱᱚᱱᱛᱮ ᱟᱭᱢᱟ ᱯᱩᱛᱷᱤ ᱦᱚᱸ ᱪᱷᱟᱯᱟ ᱥᱚᱫᱚᱨ ᱠᱟᱱᱟ ᱥᱟᱱᱛᱟᱞᱤ ᱯᱟᱹᱨᱥᱤᱛᱮ ᱨᱮᱰᱤᱭᱳ ᱫᱩᱨᱫᱚᱨᱥᱚᱱ ᱤᱭᱩᱴᱩᱵᱽ ᱯᱷᱮᱥᱵᱩᱠ ᱮᱢᱟᱱ ᱢᱤᱰᱤᱭᱟ ᱠᱚ ᱛᱟᱞᱟᱛᱮ ᱥᱟᱱᱛᱟᱲ ᱯᱟᱹᱨᱥᱤ ᱚᱞ ᱟᱨ ᱨᱚᱲ ᱪᱷᱟᱯᱟ ᱥᱮ ᱪᱟᱨᱪᱟᱣ ᱠᱟᱛᱮᱫ ᱠᱚ ᱦᱟᱨᱟᱵᱩᱨᱩᱭᱮᱫᱟ ᱱᱚᱝᱠᱟ ᱠᱟᱛᱮᱫ ᱜᱮ ᱥᱟᱱᱛᱟᱞᱤ ᱯᱟᱹᱨᱥᱤ ᱯᱟᱥᱱᱟᱣ ᱮᱱᱟ